ᱦᱮᱞᱳ ᱦᱮᱸ ᱞᱟᱹᱭ ᱫᱟᱞᱤᱧ ᱠᱮᱹᱵ ᱰᱨᱟᱭᱵᱷᱟᱨ ᱵᱤᱱ ᱞᱟᱹᱭ ᱮᱫᱟ ᱟᱹᱵᱤᱱ ᱟᱪᱪᱷᱟ ᱟᱨ ᱞᱟᱹᱭ ᱫᱟᱞᱤᱧ ᱱᱚᱣᱟ ᱢᱩᱠᱩᱴᱢᱚᱱᱤᱯᱩᱨ ᱫᱟᱬᱟᱱ ᱪᱟᱞᱟᱜ ᱞᱟᱹᱜᱤᱫ ᱪᱮᱫ ᱞᱮᱠᱟ ᱵᱷᱟᱲᱟ ᱵᱤᱱ ᱦᱟᱛᱟᱣᱟ ᱡᱮ ᱟᱪᱪᱷᱟ ᱢᱤᱫ ᱦᱟᱡᱟᱨ ᱴᱟᱠᱟ ᱛᱤᱱᱟᱹᱜ ᱠᱤᱞᱳᱢᱤᱴᱟᱨ ᱦᱩᱭᱩᱜ ᱠᱟᱱᱟ ᱞᱟᱹᱭ ᱵᱤᱱ ᱠᱟᱹᱴᱤᱡ ᱯᱚᱸᱭᱛᱨᱤᱥ ᱠᱤᱞᱳᱢᱤᱴᱟᱨ ᱴᱷᱤᱠ ᱞᱟᱹᱭ ᱫᱟᱹᱞᱤᱧ ᱟᱞᱮ ᱜᱷᱟᱨᱚᱸᱡᱽ ᱠᱷᱚᱱ ᱯᱩᱱ ᱦᱚᱲᱞᱮ ᱪᱟᱞᱟᱜ ᱞᱟᱹᱜᱤᱫ ᱟᱨᱪᱮᱫ ᱚᱱᱟ ᱱᱤᱭᱮ ᱪᱮᱫ ᱵᱮᱱ ᱦᱟᱛᱟᱣᱟ ᱟᱨ ᱢᱚᱬᱮ ᱦᱚᱲᱞᱮ ᱪᱟᱞᱟᱣ ᱞᱮᱱᱠᱷᱟᱱ ᱚᱱᱟ ᱱᱤᱭᱮ ᱪᱮᱫᱠᱟ ᱵᱤᱱ ᱦᱟᱛᱟᱣᱟ ᱟᱪᱪᱷᱟ ᱯᱩᱱ ᱦᱚᱲ ᱪᱟᱞᱟᱣ ᱞᱮᱱᱠᱷᱟᱱ ᱫᱚ ᱦᱟᱡᱟᱨ ᱴᱟᱠᱟ ᱟᱨ ᱢᱚᱬᱮ ᱪᱷᱚ ᱦᱚᱲ ᱪᱟᱞᱟᱣ ᱞᱮᱱᱠᱷᱟᱱ ᱫᱚ ᱵᱟᱨᱚ ᱥᱚ ᱴᱟᱠᱟ ᱟᱪᱪᱷᱟ ᱴᱷᱤᱠ ᱜᱮᱭᱟ ᱤᱱᱟᱹᱜᱮ ᱵᱟᱲᱟᱭ ᱛᱮᱱᱟᱜ ᱛᱟᱦᱮᱸ ᱠᱟᱱ ᱛᱟᱹᱞᱤᱧᱟ ᱟᱨᱠᱤ ᱟᱵᱤᱱ ᱴᱷᱮᱱ ᱠᱷᱚᱱᱟᱜ ᱦᱮᱸ ᱢᱟ ᱦᱮᱸ